ᱟᱵᱚ ᱫᱚ ᱯᱚᱪᱷᱤᱢ ᱵᱟᱝᱞᱟ ᱨᱮᱱ ᱟᱹᱫᱤᱵᱟᱹᱥᱤ ᱠᱟᱱᱟ ᱵᱚ ᱟᱨ ᱯᱚᱪᱷᱤᱢ ᱵᱟᱝᱞᱟ ᱨᱮᱫᱚ ᱡᱮᱦᱮᱛᱩ ᱵᱟᱝᱞᱟ ᱯᱟᱹᱨᱥᱤ ᱫᱚ ᱢᱮᱱ ᱠᱟᱱᱟ ᱚᱱᱟ ᱞᱟᱹᱜᱤᱫ ᱛᱮ ᱟᱵᱚ ᱦᱚᱲ ᱠᱚ ᱢᱚᱫᱽᱫᱷᱮ ᱨᱮᱦᱚᱸ ᱵᱟᱝᱞᱟ ᱯᱟᱹᱨᱥᱤ ᱛᱟᱨᱯᱚᱨ ᱫᱤᱠᱩ ᱠᱚᱣᱟᱜ ᱡᱟᱦᱟᱸ ᱢᱩᱥᱞᱟᱹ ᱯᱟᱹᱨᱥᱤ ᱛᱟᱨᱯᱚᱨ ᱯᱩᱞᱤᱭᱟᱹ ᱠᱚᱣᱟᱜ ᱯᱟᱹᱨᱥᱤ ᱱᱤᱭᱟᱹ ᱠᱚᱦᱚᱸ ᱟᱵᱚ ᱦᱚᱲ ᱢᱚᱫᱽᱫᱷᱮ ᱨᱮᱵᱚ ᱵᱮᱵᱚᱦᱟᱨᱫᱟ ᱡᱮᱦᱮᱛᱩ ᱟᱵᱚ ᱫᱚ ᱫᱤᱠᱩ ᱛᱟᱞᱟ ᱨᱮ ᱢᱮᱱᱟᱜ ᱵᱚᱱᱟ ᱚᱱᱟ ᱞᱟᱹᱜᱤᱫ ᱛᱮ ᱟᱵᱚᱣᱟᱜ ᱦᱚᱲ ᱯᱟᱹᱨᱥᱤ ᱞᱟᱠᱪᱟᱨ ᱦᱚᱛᱮᱡ ᱛᱮ ᱫᱤᱠᱩ ᱠᱚᱣᱟᱜ ᱯᱟᱹᱨᱥᱤ ᱦᱚᱸ ᱟᱵᱚ ᱢᱚᱫᱽᱫᱷᱮ ᱨᱮ ᱮᱥᱮᱨᱟᱠᱟᱱᱟ